ᱥᱟᱶᱛᱟ ᱨᱮᱱᱟᱜ ᱯᱚᱨᱚᱵ ᱫᱚ ᱡᱟᱹᱥᱛᱤᱧ ᱠᱩᱥᱤᱭᱟᱜᱼᱟ ᱥᱚᱨᱦᱟᱭ ᱟᱨ ᱥᱟᱨᱦᱟᱭ ᱫᱚ ᱥᱟᱶᱛᱟ ᱯᱚᱨᱚᱵ ᱡᱚᱛᱚ ᱠᱷᱚᱱ ᱞᱟᱹᱴᱩ ᱯᱚᱨᱚᱵ ᱠᱟᱱᱟ ᱟᱨ ᱥᱚᱨᱦᱟᱭ ᱨᱮᱫᱚ ᱟᱞᱮᱫᱚ ᱢᱟᱨᱟᱝ ᱵᱩᱨᱩ ᱡᱟᱦᱮᱨ ᱟᱭᱳ ᱩᱱᱠᱚ ᱠᱚ ᱡᱚᱛᱚ ᱦᱚᱲ ᱚᱲᱟᱜ ᱚᱲᱟᱜ ᱠᱚ ᱯᱩᱡᱟᱹ ᱟᱠᱚᱣᱟ ᱟᱨ ᱚᱱᱟ ᱯᱚᱨᱚᱵ ᱫᱚ ᱡᱚᱛᱚ ᱦᱚᱲ ᱜᱮᱠᱚ ᱢᱟᱱᱟᱣ ᱯᱟᱞᱟᱣᱟ ᱟᱨ ᱚᱱᱟ ᱯᱚᱨᱚᱵ ᱨᱮᱫᱚ ᱟᱹᱰᱤ ᱨᱟᱹᱥᱠᱟᱹ ᱵᱩᱡᱷᱟᱹᱼᱟ ᱡᱚᱛᱚ ᱦᱚᱲ ᱜᱮ ᱟᱹᱛᱳ ᱨᱮᱱ ᱡᱚᱛᱚ ᱦᱚᱲ ᱜᱮ ᱟᱛᱩ ᱨᱮᱱ ᱠᱚ ᱚᱱᱟ ᱥᱚᱨᱦᱟᱭ ᱯᱚᱨᱚᱵ ᱫᱚᱠᱚ ᱢᱟᱱᱟᱣᱼᱯᱟᱞᱟᱣᱟ ᱟᱨ ᱡᱚᱛᱚ ᱦᱚᱲ ᱱᱚᱶᱟ ᱟᱛᱳ ᱴᱚᱞᱟ ᱨᱮᱱ ᱡᱚᱛᱚᱦᱚᱲ ᱯᱟᱹᱧᱪᱤᱼᱯᱟᱲᱦᱟᱴ ᱵᱟᱸᱫᱮ ᱠᱟᱛᱮ ᱡᱚᱛᱚ ᱦᱚᱲ ᱠᱩᱞᱦᱤ ᱛᱮᱠᱚ ᱮᱱᱮᱡ ᱞᱟᱹᱜᱤᱫ ᱠᱚ ᱩᱰᱩᱠᱚᱜᱼᱟ ᱢᱟᱹᱫᱟᱹᱲᱤᱭᱟᱹ ᱠᱚ ᱩᱰᱩᱠᱚᱜᱼᱟ ᱵᱟᱨᱼᱯᱮ ᱟᱴᱟᱞ ᱠᱚ ᱥᱟᱵ ᱠᱟᱛᱮ ᱠᱚ ᱮᱱᱮᱡᱚᱜᱼᱟ ᱛᱟᱨᱯᱚᱨ ᱛᱩᱢᱫᱟᱜ ᱠᱩ ᱨᱩ ᱟᱸᱡᱚᱢ ᱠᱟᱛᱮ ᱟᱹᱰᱤ ᱨᱟᱹᱥᱠᱟᱹ ᱟᱹᱭᱠᱟᱹᱜᱼᱟ ᱟᱨ ᱚᱱᱟ ᱥᱚᱨᱦᱟᱭ ᱯᱚᱨᱚᱵ ᱫᱚ ᱢᱚᱬᱮ ᱫᱤᱱ ᱫᱷᱚᱨᱮ ᱦᱩᱭᱩᱜᱼᱟ ᱢᱚᱬᱮ ᱫᱤᱱ ᱫᱷᱚᱨᱮ ᱚᱱᱟ ᱥᱚᱨᱦᱟᱭ ᱢᱤᱫ ᱫᱚᱠᱚ ᱩᱢᱩᱜᱼᱟ ᱢᱤᱫ ᱤᱫᱱ ᱫᱚᱠᱚ ᱡᱟᱞᱮᱜᱼᱟ ᱢᱤᱫ ᱫᱤᱱ ᱫᱚᱠᱚ ᱠᱷᱩᱱᱴᱟᱹᱜᱼᱟ ᱟᱨ ᱩᱢ ᱦᱤᱞᱳᱜ ᱫᱚ ᱯᱨᱚᱛᱷᱚᱢ ᱫᱤᱱ ᱠᱚ ᱢᱛᱟᱜᱼᱟ ᱡᱟᱦᱟᱸ ᱚᱲᱟᱜ ᱚᱲᱟᱜ ᱡᱚᱛᱚ ᱦᱚᱲ ᱠᱚ ᱡᱤᱞ ᱫᱟᱠᱟᱭᱟ ᱟᱨ ᱥᱚᱨᱦᱟᱭ ᱨᱮᱫᱚ ᱟᱹᱰᱤ ᱨᱟᱹᱥᱠᱟᱹ ᱜᱮ ᱟᱹᱭᱠᱟᱹᱜᱼᱟ ᱚᱱᱟᱛᱮ ᱥᱚᱨᱦᱟᱭ ᱯᱚᱨᱚᱵ ᱫᱚ ᱟᱹᱰᱤ ᱟᱸᱴᱤᱧ ᱠᱩᱥᱤᱭᱟᱜᱼᱟ